ᱦᱮᱸ ᱤᱧ ᱢᱚᱬᱮ ᱜᱚᱴᱮᱡ ᱵᱟᱵᱚᱫ ᱤᱧ ᱞᱟᱹᱭᱟ ᱟᱴ ᱱᱚ ᱫᱩ ᱦᱟᱡᱟᱨ ᱵᱟᱨᱚ

ᱫᱚᱥ ᱫᱩ ᱡᱟᱦᱟᱨ ᱛᱮᱭᱤᱥ ᱫᱚᱥ ᱮᱜᱟᱨᱚ ᱫᱩ ᱦᱟᱡᱟᱨ ᱪᱚᱵᱽᱵᱤᱥ ᱮᱜᱟᱨᱚ ᱮᱜᱟᱨᱚ ᱫᱩ ᱦᱟᱡᱟᱨ ᱪᱚᱵᱽᱵᱤᱥ ᱮᱠᱤᱥ ᱪᱷᱚ ᱫᱩ ᱦᱟᱡᱟᱨ ᱪᱚᱵᱽᱵᱤᱥ